ᱛᱳ ᱜᱚᱢᱠᱮ ᱤᱧ ᱢᱮᱱᱟ ᱟᱵᱚᱣᱟᱜ ᱱᱚᱣᱟ ᱥᱟᱱᱛᱟᱲ ᱥᱚᱢᱟᱡᱽ ᱨᱮᱱ ᱦᱚᱲ ᱴᱮᱠᱱᱳᱞᱚᱡᱤ ᱦᱤᱥᱟᱹᱵ ᱛᱮᱫᱚ ᱱᱤᱛᱚᱜ ᱨᱮᱦᱚᱸ ᱠᱤᱱᱛᱩ ᱤᱧᱟᱹᱜ ᱢᱮᱫ ᱨᱮᱫᱚ ᱟᱹᱰᱤᱜᱟᱱ ᱛᱟᱭᱚᱢ ᱨᱮᱜᱮ ᱢᱮᱱᱟᱜ ᱵᱚᱱᱟ ᱱᱤᱭᱟᱹ ᱠᱟᱨᱚᱱᱛᱮ ᱤᱧᱫᱚ ᱛᱟᱭᱚᱢ ᱨᱤᱧ ᱢᱮᱱᱟ ᱠᱟᱨᱚᱱ ᱴᱮᱠᱱᱳᱞᱚᱡᱤ ᱱᱤᱛᱚᱜ ᱮᱴᱟᱜ ᱯᱟᱹᱨᱥᱤ ᱨᱮᱱ ᱦᱚᱲ ᱠᱚᱵᱚᱱ ᱧᱮᱞ ᱠᱚᱠᱷᱟᱱ ᱩᱱᱠᱩᱣᱟᱜ ᱵᱚᱱ ᱧᱮᱞᱟ ᱴᱮᱠᱱᱳᱞᱚᱡᱤ ᱛᱮ ᱟᱠᱚᱣᱟᱜ ᱵᱷᱟᱥᱟ ᱠᱚᱢᱯᱤᱭᱩᱴᱟᱨ ᱨᱮ ᱢᱳᱵᱟᱭᱤᱞ ᱨᱮ ᱡᱚᱛᱚ ᱨᱮᱜᱮ ᱩᱱᱠᱩᱣᱟᱜ ᱟᱠᱚᱣᱟᱜ ᱥᱮᱞᱮᱫ ᱢᱮᱱᱟᱜ ᱛᱟᱠᱚᱣᱟ ᱟᱠᱚᱣᱟᱜ ᱵᱷᱟᱥᱟ ᱦᱮᱸᱥᱮ ᱵᱟᱝ ᱢᱮᱱᱠᱷᱟᱱ ᱟᱵᱚᱣᱟᱜ ᱵᱷᱟᱥᱟ ᱠᱤᱱᱛᱩ ᱥᱟᱱᱛᱟᱲᱤ ᱯᱟᱹᱨᱥᱤ ᱟᱵᱚᱣᱟᱜ ᱠᱚᱢᱯᱤᱭᱩᱴᱟᱨ ᱨᱮ ᱥᱮ ᱢᱳᱵᱟᱭᱤᱞ ᱠᱚᱨᱮ ᱞᱮᱯᱴᱚᱯ ᱠᱚᱨᱮ ᱩᱱᱠᱩᱣᱟᱜ ᱡᱟᱦᱟᱸ ᱞᱮᱠᱟ ᱵᱷᱟᱵᱽᱛᱮ ᱵᱮᱵᱚᱦᱟᱨ ᱢᱮᱱᱟᱜᱼᱟ ᱟᱵᱚᱣᱟᱜ ᱵᱷᱟᱥᱟ ᱚᱱᱠᱟ ᱵᱷᱟᱵᱽᱛᱮ ᱵᱮᱵᱚᱦᱟᱨ ᱵᱟᱝ ᱫᱟᱲᱮᱭ ᱠᱟᱫᱟ ᱱᱤᱛᱚᱜ ᱫᱷᱟᱹᱵᱤᱡᱛᱮ ᱚᱱᱟᱛᱤᱧ ᱢᱮᱱᱟ ᱟᱵᱚᱣᱟᱜ ᱟᱹᱰᱤ ᱛᱟᱭᱚᱢ ᱨᱮᱜᱮ ᱢᱮᱱᱟᱜ ᱵᱚᱱᱟ ᱛᱟᱪᱷᱟᱲᱟ ᱴᱮᱠᱱᱚᱞᱚᱡᱤ ᱫᱚ ᱱᱤᱛᱚᱜ ᱥᱩᱫᱷᱩ ᱢᱟᱛᱨᱚ ᱢᱟᱱᱮ ᱚᱱᱟ ᱧᱮᱞᱚᱜ ᱞᱟᱹᱜᱤᱫ ᱥᱮ ᱦᱟᱱᱟ ᱱᱚᱣᱟ ᱠᱟᱹᱢᱤ ᱞᱟᱹᱜᱤᱫ ᱫᱚ ᱵᱟᱝ ᱠᱟᱱᱟ ᱴᱮᱠᱱᱳᱞᱚᱡᱤ ᱫᱚ ᱢᱤᱫᱴᱮᱡ ᱟᱹᱰᱤ ᱜᱚᱴᱟᱝ ᱠᱟᱹᱢᱤ ᱨᱮᱦᱚᱸ ᱢᱟᱱᱮ ᱵᱮᱥ ᱵᱷᱟᱹᱜᱤ ᱵᱷᱟᱹᱜᱤ ᱠᱟᱹᱢᱤ ᱨᱮᱦᱚᱸ ᱞᱟᱟᱜ ᱠᱟᱱᱟ ᱡᱮᱢᱚᱱ ᱵᱚᱱ ᱧᱮᱞᱟ ᱟᱵᱚ ᱴᱮᱠᱱᱳᱞᱚᱡᱤ ᱨᱮᱱᱟᱜ ᱫᱟᱨᱟᱭ ᱛᱮᱜᱮ ᱱᱤᱛᱚᱜ ᱜᱳᱴᱟ ᱫᱩᱱᱤᱭᱟᱹ ᱟᱵᱚ ᱟᱵᱚᱣᱟᱜ ᱛᱤ ᱪᱩᱯᱩᱫ ᱨᱮᱵᱚᱱ ᱧᱟᱢᱫᱟ ᱱᱚᱸᱰᱮ ᱠᱷᱚᱱᱟᱜ ᱟᱵᱚᱣᱟᱜ ᱡᱟᱦᱟᱸ ᱛᱤᱱᱟᱹᱜ ᱢᱟᱹᱱᱢᱤ ᱢᱮᱱᱟᱜ ᱵᱚᱱᱟ ᱚᱱᱟᱨᱮ ᱤᱧᱫᱚ ᱥᱟᱱᱛᱟᱲᱤ ᱤᱫᱤ ᱠᱟᱛᱮᱫ ᱥᱩᱫᱷᱩᱧ ᱢᱮᱱᱟ ᱠᱟᱨᱚᱱ ᱟᱵᱚ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ ᱟᱵᱚ ᱫᱚ ᱛᱟᱭᱚᱢ ᱨᱮ ᱱᱤᱭᱟᱹ ᱠᱟᱨᱚᱱ ᱛᱮᱜᱮ ᱢᱮᱱᱟᱜ ᱵᱚᱱᱟ ᱟᱵᱚᱫᱚ ᱱᱚᱣᱟ ᱴᱮᱠᱱᱳᱞᱚᱡᱤ ᱡᱟᱦᱟᱸ ᱢᱳᱵᱟᱭᱤᱞ ᱟᱵᱚᱫᱚ ᱱᱚᱣᱟᱫᱚ ᱥᱩᱫᱷᱩ ᱢᱟᱛᱨᱚ ᱴᱟᱭᱤᱢ ᱯᱟᱥ ᱞᱟᱹᱜᱤᱫ ᱵᱚᱱ ᱵᱮᱵᱚᱦᱟᱨᱫᱟ ᱡᱮᱢᱚᱱ ᱟᱵᱚᱫᱚ ᱱᱚᱸᱰᱮ ᱠᱷᱚᱱᱟᱜ ᱥᱩᱫᱷᱩ ᱢᱟᱛᱨᱚ ᱥᱮᱨᱮᱧ ᱵᱚᱱ ᱟᱸᱡᱚᱢᱫᱟ ᱟᱵᱚᱣᱟᱜ ᱥᱚᱢᱚᱭ ᱵᱚᱱ ᱱᱚᱥᱴᱚ ᱠᱟᱜ ᱠᱟᱱᱟ ᱵᱷᱤᱰᱭᱳ ᱵᱚᱱ ᱧᱮᱞᱫᱟ ᱚᱱᱟᱨᱮ ᱡᱟᱦᱟᱸᱭ ᱠᱚ ᱤᱭᱩᱴᱩᱵᱽ ᱪᱮᱱᱮᱞ ᱠᱚ ᱢᱮᱱᱟᱜ ᱛᱟᱠᱚᱣᱟ ᱮᱠ ᱢᱟᱛᱨᱚ ᱠᱤᱪᱷᱩ ᱜᱟᱱ ᱥᱟᱱᱛᱟᱲ ᱠᱚ ᱡᱟᱦᱟᱸᱭ ᱠᱚ ᱦᱟᱭ ᱞᱮᱵᱮᱞ ᱨᱮ ᱢᱮᱱᱟᱜ ᱵᱚᱱᱟ ᱢᱟᱱᱮ ᱩᱱᱠᱩ ᱠᱚ ᱯᱚᱨᱤᱪᱟᱞᱚᱱᱟᱭᱫᱟ ᱚᱱᱟ ᱪᱮᱱᱮᱞ ᱠᱚ ᱮᱠᱢᱟᱛᱨᱚ ᱩᱱᱠᱩ ᱠᱚᱣᱟᱜ ᱜᱮ ᱠᱤᱪᱷᱩ ᱤᱱᱠᱟᱢ ᱡᱮᱱᱟᱨᱮᱴᱚᱜ ᱠᱟᱱᱟ ᱢᱮᱱᱠᱷᱟᱱ ᱡᱟᱦᱟᱸ ᱛᱤᱱᱟᱹᱜ ᱟᱵᱚ ᱦᱚᱲ ᱢᱮᱱᱟᱜ ᱵᱚᱱᱟ ᱵᱟᱹᱠᱤ ᱠᱚ ᱟᱵᱚᱫᱚ ᱠᱳᱱᱚ ᱪᱮᱫᱦᱚᱸ ᱵᱟᱵᱚᱱ ᱪᱤᱠᱟᱹᱭᱮᱫᱟ ᱟᱵᱚ ᱥᱩᱫᱷᱩ ᱢᱟᱛᱨᱚ ᱵᱷᱤᱰᱭᱳ ᱵᱚᱱ ᱧᱮᱞᱫᱟ ᱟᱵᱚ ᱠᱤᱱᱛᱩ ᱚᱸᱰᱮ ᱥᱚᱢᱚᱭ ᱛᱮᱫᱜᱮ ᱵᱮᱭᱚᱜ ᱠᱟᱱᱟ ᱢᱟᱱᱮ ᱟᱵᱚᱣᱟᱜ ᱢᱩᱞᱞᱚᱵᱟᱱ ᱥᱚᱢᱚᱭ ᱛᱮᱫᱜᱮ ᱠᱤᱱᱛᱩ ᱚᱸᱰᱮ ᱫᱚ ᱪᱟᱞᱟᱜ ᱠᱟᱱ ᱛᱟᱵᱳᱱᱟ ᱚᱸᱰᱮ ᱟᱵᱚᱣᱟᱜ ᱠᱳᱱᱳ ᱯᱷᱟᱭᱫᱟ ᱵᱟᱝ ᱦᱩᱭᱩᱜ ᱠᱟᱱᱟ ᱚᱱᱟ ᱦᱤᱥᱟᱹᱵᱛᱮ ᱤᱧᱫᱩᱧ ᱢᱮᱱᱟ ᱟᱵᱚᱣᱟᱜ ᱱᱚᱣᱟ ᱴᱮᱠᱱᱳᱞᱚᱡᱤ ᱡᱟᱦᱟᱸ ᱦᱮᱡ ᱟᱠᱟᱱᱟ ᱴᱮᱠᱱᱳᱞᱚᱡᱤ ᱟᱵᱚᱣᱟᱜ ᱛᱤ ᱨᱮ ᱱᱤᱛᱚᱜ ᱥᱟᱱᱟᱢ ᱠᱚᱴᱷᱮᱱ ᱱᱤᱛᱚᱜ ᱢᱟᱨᱟᱝ ᱢᱳᱵᱟᱭᱤᱞ ᱢᱮᱱᱟᱜᱼᱟ ᱱᱚᱣᱟ ᱴᱮᱠᱱᱳᱞᱚᱡᱤ ᱡᱩᱫᱤ ᱟᱵᱚ ᱴᱷᱤᱠ ᱴᱷᱟᱠ ᱠᱟᱡᱽ ᱨᱮᱵᱚᱱ ᱞᱟᱜᱟᱣ ᱫᱟᱲᱮᱭᱟᱜᱼᱟ ᱥᱮ ᱛᱟᱦᱞᱮ ᱠᱷᱟᱱ ᱫᱚ ᱟᱵᱚ ᱱᱤᱛᱚᱜ ᱫᱚ ᱵᱩᱡᱽ ᱮᱜ ᱜᱮᱭᱟᱵᱚᱱ ᱪᱟᱹᱠᱨᱤ ᱵᱟᱹᱠᱨᱤ ᱫᱩᱱᱭᱟᱹᱨᱮ ᱟᱹᱰᱤ ᱠᱚᱢ ᱟᱠᱟᱱᱟ ᱱᱤᱛᱚᱜ ᱫᱚ ᱵᱟᱝᱦᱚᱸ ᱧᱟᱢᱚᱜ ᱠᱟᱱᱟ ᱚᱱᱟ ᱴᱮᱠᱱᱳᱞᱚᱡᱤ ᱫᱟᱨᱟᱭᱛᱮ ᱟᱵᱚ ᱱᱤᱛᱚᱜ ᱟᱹᱰᱤ ᱜᱚᱴᱟᱝ ᱴᱟᱠᱟ ᱵᱚᱱ ᱤᱱᱠᱟᱢ ᱫᱟᱲᱮᱭᱟᱜᱼᱟ ᱡᱮᱢᱚᱱᱠᱤ ᱟᱵᱚ ᱱᱚᱣᱟ ᱴᱮᱠᱱᱳᱞᱚᱡᱤ ᱛᱤᱨᱮ ᱢᱮᱱᱟᱜᱼᱟ ᱟᱵᱚ ᱤᱭᱩᱴᱤᱭᱩᱵᱽ ᱨᱮ ᱵᱷᱤᱰᱭᱳ ᱵᱚᱱ ᱵᱮᱱᱟᱣ ᱫᱟᱲᱮᱭᱟᱜᱼᱟ ᱵᱟᱹᱠᱤ ᱠᱚ ᱞᱮᱠᱟ ᱛᱤᱱᱟᱹᱜ ᱦᱚᱲᱟᱜ ᱵᱷᱤᱰᱭᱳ ᱫᱚᱵᱚᱱ ᱧᱮᱞᱟ ᱱᱤᱡᱮᱨᱟᱜ ᱠᱚᱱᱴᱮᱱᱴ ᱱᱤᱡᱮ ᱵᱚᱱ ᱟᱯᱞᱳᱰ ᱞᱮᱠᱷᱟᱱ ᱟᱵᱚ ᱱᱚᱸᱰᱮ ᱟᱵᱚᱣᱟᱜ ᱪᱮᱫ ᱤᱧ ᱢᱮᱱᱟ ᱤᱱᱠᱟᱢ ᱵᱚᱱ ᱡᱮᱱᱟᱨᱮᱴ ᱫᱟᱲᱮᱭᱟᱜᱼᱟ ᱛᱟᱪᱷᱟᱲᱟ ᱴᱮᱠᱱᱳᱞᱚᱡᱤ ᱱᱚᱣᱟ ᱢᱳᱵᱟᱭᱤᱞᱛᱮ ᱟᱹᱰᱤ ᱜᱚᱴᱟᱝ ᱠᱟᱹᱢᱤ ᱟᱵᱚᱣᱟᱜ ᱦᱩᱭᱩᱜᱼᱟ ᱡᱮᱢᱚᱱ ᱰᱤᱡᱤᱴᱮᱞ ᱢᱟᱨᱠᱮᱴᱤᱝ ᱮᱯᱷᱤᱞᱮᱴ ᱢᱟᱨᱠᱮᱴᱤᱝ ᱢᱮᱱᱟᱜᱼᱟ ᱰᱨᱚᱯ ᱥᱚᱯᱤᱝ ᱰᱨᱚᱯ ᱥᱟᱨᱵᱷᱤᱥᱤᱝ ᱢᱮᱱᱟᱜᱼᱟ ᱜᱩᱜᱩᱞ ᱮᱰᱥ ᱯᱷᱮᱥᱵᱩᱠ ᱮᱰᱥ ᱢᱮᱱᱟᱜᱼᱟ ᱱᱚᱣᱟᱠᱚ ᱠᱟᱹᱢᱤ ᱠᱟᱛᱮᱫ ᱟᱵᱚ ᱴᱟᱠᱟ ᱵᱚᱱ ᱤᱱᱠᱟᱢ ᱫᱟᱲᱮᱭᱟᱜᱼᱟ ᱢᱮᱱᱠᱷᱟᱱ ᱟᱵᱚ ᱛᱚ ᱚᱱᱟ ᱠᱚᱫᱚ ᱵᱟᱵᱚᱱ ᱪᱤᱠᱟᱹᱭᱫᱟ ᱟᱵᱚᱫᱚ ᱚᱠᱟᱨᱮ ᱠᱚᱢᱮᱰᱤ ᱵᱷᱤᱰᱭᱳ ᱵᱚᱱ ᱧᱮᱞ ᱮᱫᱟ ᱚᱠᱟᱨᱮ ᱦᱟᱱᱟ ᱱᱚᱣᱟ ᱠᱚᱵᱚᱱ ᱧᱮᱞ ᱮᱫᱟ ᱚᱱᱟᱛᱮ ᱟᱵᱚᱣᱟᱜ ᱥᱚᱢᱚᱭ ᱵᱚᱱ ᱵᱮᱭ ᱠᱟᱜ ᱠᱟᱱᱟ ᱛᱟᱪᱷᱟᱲᱟ ᱟᱵᱚᱵᱚᱱ ᱵᱟᱲᱟᱭᱮᱫ ᱜᱮᱭᱟ ᱟᱵᱚᱣᱟᱜ ᱡᱟᱦᱟᱸ ᱜᱚᱢᱠᱮ ᱠᱚᱠᱚ ᱪᱷᱩᱴᱟᱹᱣ ᱟᱠᱟᱱ ᱛᱟᱵᱚᱱᱟ ᱟᱵᱚᱣᱟᱜ ᱚᱱᱟ ᱥᱟᱱᱛᱟᱲᱤ ᱯᱟᱹᱨᱥᱤ ᱮ ᱟᱭ ᱨᱮ ᱡᱟᱦᱟᱸ ᱥᱮᱞᱮᱫ ᱦᱚᱪᱚ ᱨᱮᱱᱟᱜ ᱱᱚᱣᱟ ᱠᱟᱹᱢᱤ ᱫᱚ ᱜᱚᱢᱠᱮ ᱠᱚ ᱟᱯᱮ ᱠᱚ ᱡᱟᱦᱟᱸ ᱯᱮ ᱠᱟᱹᱢᱤ ᱠᱟᱱ ᱫᱚ ᱚᱱᱟ ᱟᱹᱰᱤ ᱱᱟᱯᱟᱭ ᱯᱮ ᱠᱟᱹᱢᱤ ᱠᱟᱱ ᱛᱟᱵᱳᱱᱟ ᱤᱧ ᱯᱟᱦᱚᱴᱟ ᱥᱮᱫ ᱠᱷᱚᱱ ᱟᱯᱮ ᱟᱹᱰᱤ ᱟᱹᱰᱤ ᱥᱟᱨᱦᱟᱣ ᱡᱮ ᱟᱯᱮ ᱱᱚᱝᱠᱟ ᱠᱟᱹᱢᱤ ᱛᱟᱵᱚᱱ ᱯᱮ ᱱᱚᱣᱟ ᱟᱵᱚᱣᱟᱜ ᱮᱭᱟᱭ ᱨᱮ ᱡᱩᱫᱤ ᱟᱵᱚᱣᱟᱜ ᱱᱚᱣᱟ ᱥᱮᱞᱮᱫ ᱵᱚᱱ ᱫᱟᱲᱮᱭᱟᱫᱟ ᱛᱟᱦᱚᱞᱮ ᱠᱷᱟᱱ ᱫᱚ ᱵᱟᱹᱠᱤ ᱠᱚ ᱵᱷᱟᱥᱟ ᱞᱮᱠᱟᱜᱮ ᱟᱵᱚᱣᱟᱜ ᱱᱚᱣᱟ ᱵᱷᱟᱥᱟ ᱦᱚᱸ ᱴᱮᱠᱱᱳᱞᱚᱡᱤ ᱨᱮ ᱮᱠᱫᱚᱢ ᱴᱟᱭᱤᱯᱷ ᱴᱟᱭᱤᱢ ᱛᱟᱦᱮᱸ ᱩᱛᱟᱹᱨᱚᱜ ᱛᱟᱵᱳᱱᱟ ᱜᱩᱜᱳᱞ ᱨᱮ ᱡᱮᱢᱚᱱ ᱫᱤᱠᱩ ᱠᱚ ᱢᱮᱱ ᱜᱚᱜ ᱠᱟᱜᱼᱟ ᱦᱟᱭ ᱨᱤᱪ ᱫᱟ ᱨᱮᱥᱴᱩᱨᱮᱱᱴ ᱩᱱᱠᱩᱣᱟᱜ ᱥᱟᱴ ᱠᱚᱨᱮ ᱦᱮᱡ ᱜᱚᱫᱚᱜᱼᱟ ᱵᱟᱠᱷᱟᱡ ᱟᱵᱚ ᱡᱩᱫᱤ ᱵᱚᱱ ᱢᱮᱱᱟ ᱚᱠᱟᱨᱮ ᱚᱲᱟᱜ ᱤᱧ ᱧᱟᱢᱟ ᱚᱱᱟ ᱥᱩᱨ ᱥᱩᱯᱩᱨ ᱠᱚᱨᱮᱫ ᱟᱵᱚᱣᱟᱜ ᱫᱚ ᱪᱮᱫ ᱦᱚᱸᱵᱟᱝ ᱦᱤᱡᱩᱜ ᱠᱟᱱᱟ ᱥᱟᱱᱛᱟᱞᱤ ᱵᱷᱟᱥᱟᱛᱮ ᱟᱯᱮ ᱠᱚ ᱡᱩᱫᱤ ᱟᱵᱚ ᱥᱟᱱᱟᱢ ᱠᱚᱣᱟᱜ ᱜᱚᱲᱚᱛᱮ ᱡᱩᱫᱤ ᱱᱚᱣᱟᱵᱚᱱ ᱢᱟᱱᱮ ᱵᱚᱱ ᱥᱮᱞᱮᱫ ᱦᱚᱪᱚ ᱫᱟᱲᱮᱭᱟᱜᱼᱟ ᱟᱨᱴᱤᱯᱷᱮᱥᱤᱭᱟᱞ ᱤᱱᱴᱞᱤᱡᱤᱭᱮᱱᱥ ᱨᱮ ᱛᱟᱦᱚᱞᱮ ᱟᱵᱚᱣᱟᱜ ᱥᱟᱱᱟᱢ ᱥᱟᱱᱛᱟᱲ ᱠᱚ ᱢᱚᱫᱽᱫᱷᱮ ᱨᱮᱜᱮ ᱱᱚᱣᱟᱫᱚ ᱠᱤᱱᱛᱩ ᱟᱹᱰᱤ ᱵᱮᱥ ᱢᱤᱫᱴᱟᱱ ᱤᱭᱟᱹ ᱦᱩᱭᱩᱜᱼᱟ ᱢᱟᱱᱮ ᱢᱟᱨᱟᱝ ᱠᱟᱹᱢᱤᱧ ᱢᱚᱱᱮᱭᱟ ᱠᱟᱨᱚᱱ ᱱᱤᱛᱚᱜ ᱱᱚᱣᱟ ᱯᱨᱚᱡᱚᱱᱢᱚ ᱯᱚᱨᱮ ᱟᱵᱚᱨᱮᱱ ᱜᱤᱫᱟᱹᱨᱼᱯᱤᱫᱟᱹᱨ ᱠᱚ ᱢᱮᱱᱟᱜ ᱠᱚ ᱛᱟᱵᱚᱱᱟ ᱱᱩᱠᱩ ᱠᱚᱦᱚᱸ ᱠᱤᱱᱛᱩ ᱱᱚᱣᱟ ᱫᱟᱨᱟᱭᱛᱮ ᱟᱠᱚᱣᱟᱜ ᱩᱯᱨᱩᱢ ᱟᱞᱟᱫᱟ ᱵᱷᱟᱵᱽ ᱛᱨᱮᱠᱚ ᱵᱮᱱᱟᱣ ᱫᱟᱲᱮᱭᱟᱜᱼᱟ ᱛᱟᱪᱷᱟᱲᱟ ᱩᱱᱠᱩ ᱟᱵᱚ ᱡᱩᱫᱤ ᱱᱤᱛᱚᱜ ᱨᱮᱜᱮ ᱵᱚᱱ ᱥᱮᱞᱮᱫ ᱦᱚᱪᱚ ᱠᱟᱜᱼᱟ ᱴᱷᱤᱠ ᱥᱟᱺᱦᱤᱡ ᱤᱱᱴᱞᱤᱡᱤᱭᱮᱱᱥ ᱥᱮ ᱟᱵᱚ ᱨᱮᱱ ᱜᱤᱫᱟᱹᱨᱼᱯᱤᱫᱟᱹᱨ ᱠᱚ ᱴᱮᱠᱱᱚᱞᱚᱡᱤ ᱤᱫᱤ ᱠᱟᱛᱮᱜ ᱩᱱᱠᱩ ᱚᱱᱟ ᱥᱮᱞᱮᱫ ᱦᱚᱪᱚ ᱨᱮᱱᱟᱜ ᱟᱞᱟᱫᱟ ᱵᱷᱟᱵᱽ ᱛᱮ ᱠᱳᱱᱳ ᱠᱩᱨᱩᱢᱩᱴᱩ ᱵᱟᱝ ᱦᱩᱭᱩᱜ ᱛᱟᱠᱚᱣᱟ ᱟᱨ ᱤᱧᱫᱚ ᱱᱤᱭᱟᱹᱜᱤᱧ ᱢᱮᱱᱟ ᱴᱮᱠᱱᱚᱞᱚᱡᱤ ᱦᱤᱥᱟᱹᱵ ᱛᱮᱫᱚ ᱟᱵᱚ ᱛᱟᱭᱚᱢ ᱨᱮᱜᱮ ᱢᱮᱱᱟᱜ ᱵᱚᱱᱟ ᱱᱤᱛᱚᱜ ᱟᱨᱚ ᱤᱧ ᱡᱟᱦᱟᱸᱠᱚᱧ ᱞᱟᱹᱭ ᱠᱮᱫᱟ ᱱᱚᱣᱟᱠᱚ ᱡᱩᱫᱤ ᱵᱚᱱ ᱪᱤᱠᱟᱹᱭᱟ ᱴᱮᱠᱱᱳᱞᱚᱡᱤ ᱤᱫᱤ ᱠᱟᱛᱮᱫ ᱟᱵᱚ ᱟᱭᱢᱟ ᱪᱮᱛᱟᱱ ᱥᱮᱫ ᱵᱚᱱ ᱥᱮᱱ ᱫᱟᱲᱮᱭᱟᱜᱼᱟ ᱴᱮᱠᱱᱳᱞᱚᱡᱤ ᱠᱚᱫᱚ ᱟᱵᱚ ᱱᱤᱛᱚᱜ ᱴᱟᱭᱤᱢ ᱯᱟᱥ ᱞᱟᱹᱜᱤᱫ ᱫᱚ ᱵᱟᱝ ᱟᱵᱚ ᱡᱩᱫᱤ ᱱᱚᱣᱟ ᱢᱤᱫᱴᱟᱱ ᱨᱳᱡᱽᱜᱟᱨ ᱨᱮᱱᱟᱜ ᱯᱚᱱᱛᱷᱟ ᱵᱚᱱ ᱵᱮᱱᱟᱣᱟ ᱴᱮᱠᱱᱳᱞᱚᱡᱤ ᱛᱟᱦᱚᱞᱮ ᱠᱷᱟᱱ ᱟᱹᱰᱤᱜᱮ ᱱᱟᱯᱟᱭᱚᱜᱼᱟ